ᱟᱹᱞᱤᱧ ᱡᱟᱦᱟᱸ ᱡᱟᱭᱜᱟ ᱞᱤᱧ ᱪᱟᱞᱟᱜ ᱠᱟᱱᱟ ᱚᱱᱟᱫᱚ ᱚᱵᱷᱟᱵᱽ ᱫᱚ ᱵᱟᱹᱱᱩᱜᱼᱟ ᱚᱵᱷᱟᱵᱽ ᱞᱮᱠᱟᱫᱚ ᱵᱟᱝ ᱧᱮᱞᱚᱜ ᱠᱟᱱᱟ ᱟᱨ ᱟᱹᱞᱤᱧ ᱫᱚ ᱱᱤᱛ ᱯᱟᱲᱦᱟᱜ ᱠᱷᱟᱹᱛᱤᱨ ᱞᱤᱧ ᱪᱟᱞᱟᱜ ᱠᱟᱱᱟ ᱦᱮᱸ ᱟᱥᱟ ᱠᱚᱨᱮᱫᱚ ᱟᱹᱞᱤᱧᱟᱜ ᱫᱚ ᱯᱟᱥᱮᱡ ᱚᱵᱷᱟᱵᱽ ᱫᱚ ᱵᱟᱝ ᱦᱩᱭᱩᱜ ᱛᱟ ᱞᱤᱧᱟ ᱡᱟᱦᱟᱱᱟᱜ ᱨᱮᱦᱚᱸ